ᱤᱧ ᱠᱳᱞᱠᱟᱛᱟ ᱫᱟᱬᱟᱱᱤᱧ ᱪᱟᱞᱟᱣ ᱞᱮᱱᱟ ᱛᱳ ᱚᱸᱰᱮ ᱥᱟᱭᱮᱱᱥ ᱥᱤᱴᱤ ᱢᱤᱭᱩᱡᱤᱭᱟᱢ ᱛᱟᱦᱮᱸ ᱠᱟᱱᱟ ᱛᱳ ᱟᱭᱢᱟ ᱜᱟᱱ ᱜᱮ ᱥᱟᱭᱮᱱᱥ ᱨᱮᱱᱟᱜ ᱧᱮᱞ ᱡᱚᱝ ᱟᱜ ᱛᱟᱸᱦᱮ ᱠᱟᱱ ᱫᱚ ᱛᱳ ᱚᱸᱰᱮ ᱪᱟᱞᱟᱣ ᱠᱟᱛᱮᱫ ᱟᱹᱰᱤ ᱵᱮᱥ ᱜᱤᱧ ᱵᱩᱡᱷᱟᱹᱣ ᱞᱮᱫᱟ